ᱡᱷᱟᱲᱜᱨᱟᱢ ᱫᱚ ᱟᱹᱰᱤ ᱢᱟᱲᱟᱝ ᱫᱤᱱ ᱨᱮᱭᱟᱜ ᱦᱚᱱᱚᱛ ᱫᱚ ᱵᱟᱝ ᱠᱟᱱᱟ ᱱᱚᱣᱟ ᱫᱚ ᱟᱹᱰᱤ ᱥᱩᱨ ᱫᱤᱱᱜᱮ ᱦᱩᱭ ᱠᱟᱱᱟ ᱡᱷᱟᱲᱜᱨᱟᱢ ᱫᱚ ᱢᱤᱫᱴᱟᱱ ᱢᱮᱫᱽᱱᱤᱯᱩᱨ ᱡᱮᱞᱟ ᱢᱮᱫᱽᱱᱤᱯᱩᱨ ᱦᱚᱱᱚᱛ ᱨᱮ ᱛᱟᱦᱮᱸ ᱠᱟᱱᱟ ᱢᱮᱫᱽᱱᱤᱯᱩᱨ ᱨᱮᱭᱟᱜ ᱱᱚᱣᱟ ᱫᱚ ᱯᱚᱪᱷᱤᱢ ᱯᱟᱦᱴᱟ ᱱᱚᱣᱟ ᱫᱚ ᱢᱤᱫᱴᱟᱝ ᱢᱮᱫᱽᱱᱤᱯᱩᱨ ᱡᱮᱞᱟ ᱛᱟᱦᱮᱸ ᱠᱟᱱᱟ ᱢᱮᱫᱽᱱᱤᱯᱩᱨ ᱡᱮᱞᱟ ᱵᱟᱨᱭᱟ ᱦᱟᱹᱴᱤᱧ ᱛᱮ ᱦᱟᱹᱴᱤᱧ ᱠᱟᱱᱟ ᱯᱩᱨᱵᱚ ᱢᱮᱫᱱᱱᱤᱯᱩᱨ ᱯᱚᱪᱷᱤᱢ ᱢᱮᱫᱽᱱᱤᱯᱩᱨ ᱟᱨ ᱯᱚᱪᱷᱤᱢ ᱢᱮᱫᱽᱱᱤᱯᱩᱨ ᱜᱮ ᱟᱨᱦᱚᱸ ᱢᱤᱫ ᱠᱮᱪᱟᱜ ᱠᱟᱛᱮ ᱡᱷᱟᱲᱜᱨᱟᱢ ᱡᱮᱞᱟ ᱥᱮ ᱡᱷᱟᱲᱜᱨᱟᱢ ᱦᱚᱱᱚᱛ ᱫᱚ ᱧᱩᱢ ᱦᱟᱞᱟᱝ ᱠᱟᱱᱟ ᱟᱨ ᱱᱚᱣᱟ ᱱᱚᱣᱟ ᱦᱚᱱᱚᱛ ᱨᱮᱭᱟᱜ ᱡᱷᱟᱲᱜᱨᱟᱢ ᱡᱷᱟᱲᱠᱷᱚᱸᱰ ᱡᱷᱟᱲ ᱢᱟᱱᱮ ᱫᱚ ᱦᱩᱭᱩᱜ ᱠᱟᱱᱟ ᱵᱤᱨ ᱜᱟᱡᱟᱲ ᱡᱟᱭᱜᱟ ᱡᱷᱟᱲ ᱡᱟᱭᱜᱟ ᱡᱟᱦᱟᱸ ᱨᱮ ᱵᱤᱨ ᱠᱚ ᱛᱟᱦᱮᱸ ᱠᱟᱱᱟ ᱦᱮᱱᱟᱜᱼᱟ ᱡᱷᱟᱲ ᱢᱮᱱᱟᱜᱼᱟ ᱱᱚᱣᱟ ᱠᱷᱚᱱᱜᱮ ᱱᱚᱣᱟ ᱡᱷᱟᱲᱜᱨᱟᱢ ᱧᱩᱛᱩᱢ ᱫᱚ ᱦᱩᱭ ᱠᱟᱱᱟ ᱟᱹᱰᱤ ᱯᱟᱹᱦᱤᱞ ᱨᱮᱭᱟᱜ ᱡᱟᱭᱜᱟ ᱠᱟᱱᱟ ᱯᱟᱹᱦᱤᱞ ᱨᱮᱭᱟᱜ ᱧᱩᱛᱩᱢ ᱠᱟᱱᱟ ᱡᱷᱟᱲᱠᱷᱚᱸᱰ ᱡᱮᱢᱚᱱ ᱡᱷᱟᱹᱨᱤᱠᱷᱚᱸᱰ ᱠᱷᱚᱱ ᱦᱩᱭ ᱠᱟᱱᱟ ᱚᱱᱮ ᱪᱳᱭᱛᱚᱱᱚ ᱢᱚᱦᱟ ᱯᱨᱚᱵᱷᱩ ᱟᱢᱚᱞ ᱠᱷᱚᱡ ᱜᱮ ᱚᱱᱟ ᱫᱚ ᱵᱟᱲᱟᱭ ᱧᱟᱢᱚᱜᱼᱟ ᱱᱚᱝᱠᱟᱛᱮ ᱪᱟᱞᱟᱣ ᱠᱟᱱᱟ ᱩᱱ ᱠᱷᱚᱱᱜᱮ ᱡᱷᱟᱲᱠᱷᱚᱸᱰ ᱨᱮᱱᱟᱜ ᱡᱟᱯᱟᱜ ᱨᱮᱜᱮ ᱡᱷᱟᱲᱜᱨᱟᱢ ᱰᱤᱥᱴᱤᱠ ᱥᱮ ᱡᱮᱞᱟ ᱫᱚ ᱦᱚᱱᱚᱛ ᱫᱚ ᱦᱮᱱᱟᱜ ᱠᱟᱫᱟ ᱟᱨ ᱱᱚᱣᱟ ᱦᱚᱱᱚᱛ ᱨᱮᱭᱟᱜ ᱩᱲᱜᱩ ᱨᱟᱠᱟᱵ ᱥᱮ ᱩᱛᱱᱟᱹᱣ ᱫᱚ ᱩᱱᱟᱹᱜ ᱞᱟᱦᱟᱱᱛᱤ ᱫᱚ ᱵᱟᱝ ᱧᱮᱞ ᱧᱟᱢᱚᱜ ᱠᱟᱱᱟ ᱱᱚᱣᱟ ᱦᱚᱱᱚᱛ ᱫᱚ ᱚᱞᱚᱜ ᱟᱹᱠᱤᱞ ᱜᱮᱭᱟᱱ ᱛᱟᱞᱟᱛᱮ ᱢᱤᱫᱴᱟᱝ ᱥᱮ ᱚᱞᱚᱜ ᱯᱟᱲᱦᱟᱣ ᱡᱳᱜᱟᱡᱳᱜᱽ ᱵᱮᱵᱚᱥᱛᱷᱟ ᱟᱨ ᱵᱟᱝ ᱪᱤᱠᱤᱛᱥᱟ ᱪᱤᱠᱤᱛᱥᱟ ᱵᱮᱵᱚᱥᱛᱷᱟ ᱛᱟᱞᱟ ᱛᱮᱜᱮ ᱢᱤᱫᱴᱟᱝ ᱦᱚᱱᱚᱛ ᱫᱚ ᱩᱛᱱᱟᱹᱣ ᱫᱟᱲᱮᱭᱟᱜᱼᱟ ᱢᱮᱱᱠᱷᱟᱱ ᱟᱨᱚ ᱱᱚᱣᱟ ᱨᱮ ᱨᱟᱡᱽ ᱨᱟᱯᱟᱡᱽ ᱠᱚᱠᱚ ᱛᱟᱦᱮᱸ ᱠᱟᱱᱟ ᱟᱱᱰᱟ ᱡᱮᱢᱚᱱ ᱢᱚᱞᱞᱚ ᱫᱤᱯ ᱡᱷᱟᱲᱜᱨᱟᱢ ᱨᱤᱱᱤᱡ ᱮ ᱛᱟᱦᱮᱸ ᱠᱟᱱᱟ ᱩᱱᱠᱩ ᱠᱚ ᱟᱭᱢᱟ ᱠᱚᱞᱮᱡᱽ ᱠᱚ ᱥᱮ ᱱᱚᱣᱟ ᱡᱟᱭᱜᱟ ᱠᱚ ᱫᱟᱱ ᱠᱟᱜᱼᱟ ᱱᱚᱝᱠᱟᱱᱟᱜ ᱟᱭᱢᱟ ᱤᱥᱠᱩᱞ ᱠᱚ ᱵᱮᱱᱟᱣ ᱞᱮᱜᱼᱟ ᱜᱮ ᱢᱮᱱᱠᱷᱟᱱ ᱚᱱᱟ ᱥᱩᱨ ᱥᱩᱯᱩᱨ ᱡᱷᱟᱲᱜᱨᱟᱢ ᱛᱟᱞᱟ ᱨᱮᱜᱮ ᱚᱸᱰᱮ ᱦᱩᱭ ᱠᱟᱱᱟ ᱚᱱᱟ ᱡᱟᱹᱥᱛᱤ ᱡᱟᱭᱜᱟ ᱨᱮ ᱯᱟᱥᱱᱟᱣ ᱫᱚ ᱵᱟᱝ ᱧᱮᱞ ᱠᱟᱱᱟ ᱦᱩᱰᱤᱧ ᱦᱩᱰᱤᱧ ᱡᱟᱭᱜᱟ ᱠᱷᱚᱱ ᱜᱮ ᱢᱤᱫᱴᱟᱝ ᱨᱟᱡᱽ ᱫᱚᱠᱚ ᱛᱟᱦᱮᱸ ᱠᱟᱱᱟ ᱠᱟᱹᱴᱤᱡ ᱡᱟᱭᱜᱟ ᱨᱮᱜᱮ ᱡᱟᱹᱥᱛᱤ ᱡᱟᱭᱜᱟ ᱵᱟᱝ ᱛᱟᱦᱮᱸ ᱠᱟᱱᱟ ᱚᱱᱛᱮ ᱞᱟᱞᱜᱚᱲ ᱨᱟᱢᱜᱚᱲ ᱱᱚᱛᱮ ᱥᱤᱞᱫᱟᱹ ᱪᱤᱞᱠᱤᱜᱚᱲ ᱨᱟᱡᱽ ᱟᱢᱫᱟ ᱠᱟᱹᱴᱤᱡ ᱠᱟᱹᱴᱤᱡ ᱮᱞᱟᱠᱟ ᱛᱟᱦᱮᱸ ᱠᱟᱱ ᱛᱟᱠᱚᱣᱟ ᱚᱱᱟᱛᱮ ᱩᱱ ᱚᱠᱛᱚ ᱨᱮ ᱡᱟᱦᱟᱸ ᱨᱟᱡᱽ ᱨᱟᱯᱟᱡᱽ ᱠᱚ ᱛᱟᱦᱮᱸ ᱠᱟᱱᱟ ᱩᱱᱠᱩ ᱫᱚ ᱟᱠᱚᱣᱟᱜ ᱦᱩᱰᱤᱧ ᱦᱩᱰᱤᱧ ᱡᱟᱭᱜᱟ ᱵᱷᱤᱛᱤᱨ ᱨᱮ ᱡᱟᱦᱟᱸ ᱜᱮ ᱩᱱ ᱩᱛᱱᱟᱹᱣ ᱞᱮᱠᱟᱱ ᱠᱟᱹᱢᱤ ᱠᱚ ᱥᱟᱵ ᱞᱮᱫᱟ ᱚᱱᱠᱟ ᱜᱮᱠᱚ ᱩᱛᱱᱟᱹᱣ ᱠᱟᱫᱟ ᱢᱮᱱᱠᱷᱟᱱ ᱡᱟᱹᱥᱛᱤ ᱫᱚ ᱵᱟᱝ ᱠᱚ ᱩᱛᱱᱟᱹᱣ ᱫᱟᱲᱮ ᱠᱟᱣᱫᱟ